ᱠᱩᱧ ᱨᱮᱱᱟᱜ ᱫᱟᱜ ᱫᱚ ᱵᱷᱮᱠᱥᱤᱱ ᱯᱟᱣᱰᱟᱨ ᱞᱟᱜᱟᱣ ᱠᱟᱛᱮᱫ ᱞᱟᱜᱟᱣ ᱠᱟᱛᱮᱫ ᱫᱟᱜ ᱵᱚᱱ ᱫᱚᱦᱚᱭᱟ ᱚᱱᱟ ᱫᱟᱜ ᱫᱚ ᱵᱟᱝ ᱟᱴᱠᱟᱨᱚᱜᱼᱟ ᱥᱮ ᱛᱤᱡᱩ ᱠᱚᱦᱚᱸ ᱵᱟᱝ ᱠᱚ ᱛᱮᱦᱮᱱᱟ ᱟᱨ ᱰᱟᱹᱰᱤ ᱨᱮᱱᱟᱝ ᱫᱟᱜ ᱫᱚ ᱞᱩ ᱞᱮᱠᱷᱟᱡ ᱠᱟᱸᱰᱟ ᱨᱮᱵᱚᱱ ᱫᱚᱦᱚᱭᱟ ᱰᱟᱹᱰᱤ ᱨᱮᱱᱟᱝ ᱫᱟᱜ ᱫᱚ ᱜᱤᱛᱤᱞ ᱫᱷᱤᱨᱤ ᱧᱟᱢᱚᱜᱼᱟ ᱚᱱᱟ ᱠᱚᱫᱚ ᱡᱚᱛᱚ ᱞᱟᱛᱟᱨᱚᱜᱼᱟ ᱟᱨ ᱠᱚᱞ ᱨᱮᱱᱟᱝ ᱫᱟᱜ ᱫᱚ ᱢᱮᱱᱟᱜᱼᱟ ᱪᱷᱟᱠᱟᱣᱟᱵᱚᱱ ᱜᱩᱸᱰᱟᱹ ᱩᱰᱩᱠᱚᱜᱼᱟ ᱚᱱᱟ ᱫᱟᱜ ᱫᱚ ᱜᱩᱸᱰᱟᱹ ᱩᱰᱩᱠ ᱞᱮᱱᱠᱷᱟᱱ ᱚᱱᱟ ᱛᱮᱵᱚᱱ ᱪᱷᱟᱠᱟᱣᱟ ᱪᱷᱟᱠᱟᱣ ᱠᱟᱛᱮᱫ ᱜᱤ ᱟᱨ ᱫᱟᱜ ᱫᱚᱵᱚᱱ ᱧᱩᱭᱟ